ᱵᱤᱨᱵᱷᱩᱢ ᱰᱤᱥᱴᱤᱠ ᱨᱮᱭᱟᱜ ᱫᱟᱲᱟᱱ ᱡᱟᱭᱜᱟ ᱠᱚᱫᱚ ᱚᱠᱟ ᱚᱠᱟ ᱟᱢᱟᱜ ᱵᱟᱲᱟᱭ ᱞᱮᱠᱟᱛᱮ ᱞᱟᱹᱭ ᱢᱮ ᱵᱤᱨᱵᱷᱩᱢ ᱰᱤᱥᱴᱤᱠ ᱨᱮ ᱫᱚ ᱟᱭᱢᱟ ᱫᱟᱲᱟᱱ ᱞᱮᱠᱟᱱ ᱡᱟᱭᱜᱟ ᱠᱚ ᱢᱮᱱᱟᱜᱼᱟ ᱡᱮᱢᱚᱱ ᱵᱚᱠᱠᱮᱥᱚᱨ ᱢᱟᱢᱟ ᱵᱷᱟᱜᱱᱮ ᱯᱟᱦᱟᱲ ᱵᱚᱠᱠᱮᱥᱚᱨ ᱫᱚ ᱡᱟᱦᱟᱸ ᱚᱸᱰᱮ ᱠᱷᱚᱱ ᱞᱚᱞᱚᱫᱟᱜ ᱢᱮᱱᱟᱜᱼᱟ ᱞᱚᱞᱚᱫᱟᱜ ᱨᱮᱢ ᱚᱸᱰᱮ ᱠᱷᱚᱱ ᱛᱚ ᱟᱭᱢᱟᱦᱚᱲ ᱠᱚ ᱥᱚᱝᱜᱨᱚᱦᱚᱭᱟ ᱛᱟᱨᱯᱚᱨ ᱚᱸᱰᱮ ᱡᱚᱠᱷᱚᱱᱤᱧ ᱪᱟᱞᱟᱣ ᱞᱮᱱᱟ ᱞᱚᱞᱚ ᱨᱮᱭᱟᱲᱫᱤᱱ ᱡᱚᱠᱷᱚᱱ ᱨᱟᱵᱟᱝ ᱨᱟᱵᱟᱝᱫᱤᱱ ᱛᱚ ᱚᱸᱰᱮ ᱢᱤᱫᱥᱮᱫ ᱨᱮ ᱚᱱᱠᱟ ᱠᱚ ᱛᱚᱞ ᱟᱠᱟᱫᱟ ᱢᱤᱫᱥᱮᱫ ᱫᱚ ᱦᱟᱞᱠᱟᱧᱚᱜ ᱞᱚᱞᱚᱜᱼᱟ ᱚᱸᱰᱮ ᱰᱟᱹᱵᱨᱟᱹ ᱦᱚᱢ ᱰᱟᱹᱵᱨᱟᱹ ᱫᱟᱲᱤᱭᱟᱜᱼᱟ ᱤᱱᱟᱹᱯᱚᱨ ᱡᱚᱠᱷᱚᱱ ᱢᱟᱢᱟ ᱵᱷᱟᱜᱱᱮ ᱯᱟᱦᱟᱲ ᱚᱸᱰᱮᱧ ᱪᱟᱞᱟᱣᱞᱮᱱᱟ ᱚᱸᱰᱮ ᱫᱚ ᱮᱠᱮᱱ ᱫᱷᱤᱨᱤ ᱫᱷᱤᱨᱤᱛᱤᱜᱤ ᱯᱟᱦᱟᱲ ᱛᱚᱭᱨᱤ ᱟᱠᱟᱱᱟ ᱛᱚ ᱢᱚᱪᱜᱤ ᱚᱸᱰᱮ ᱦᱚᱸᱧ ᱧᱮᱞ ᱟᱹᱜᱩ ᱠᱮᱫᱟᱞᱮ ᱡᱟᱦᱟᱸᱨᱮ ᱡᱟᱦᱟᱸ ᱵᱟᱨᱭᱟ ᱫᱷᱤᱨᱤ ᱛᱮ ᱟᱹᱠᱤᱱᱛᱮᱜᱮ ᱡᱷᱟᱜ ᱠᱟᱛᱮᱫ ᱟᱴᱠᱟᱣ ᱢᱮᱱᱟᱜ ᱠᱤᱱᱟᱹ ᱩᱱᱠᱤᱱ ᱜᱮ ᱢᱟᱢᱟ ᱟᱨ ᱵᱷᱟᱜᱱᱮ ᱫᱚ ᱚᱱᱟ ᱢᱮᱱᱛᱮᱠᱚ ᱪᱤᱱᱦᱟᱹᱵ ᱟᱠᱟᱫᱟ ᱛᱟᱨᱯᱚᱨ ᱛᱟᱨᱟᱯᱤᱴ ᱢᱚᱱᱫᱤᱨ ᱢᱮᱱᱟᱜ ᱟᱠᱟᱫᱟ ᱛᱟᱨᱟᱯᱤᱴ ᱢᱚᱱᱫᱤᱨ ᱨᱮᱫᱚ ᱚᱸᱰᱮ ᱢᱤᱫᱴᱮᱱ ᱵᱚᱸᱜᱟ ᱢᱮᱱᱟᱜ ᱟᱠᱟᱫᱮᱭᱟ ᱚᱸᱰᱮ ᱟᱭᱢᱟᱦᱚᱲ ᱜᱮ ᱢᱟᱱᱚᱛ ᱞᱟᱹᱜᱤᱫ ᱛᱮ ᱯᱩᱡᱟᱹᱜ ᱠᱚ ᱪᱟᱞᱟᱜᱼᱟ ᱠᱤᱪᱷᱩᱦᱚᱲ ᱫᱚ ᱧᱮᱧᱮᱞ ᱦᱚᱠᱚ ᱪᱟᱞᱟᱜᱼᱟ ᱢᱮᱞᱟᱦᱩᱭᱩᱜᱼᱟ ᱚᱸᱰᱮ ᱟᱹᱰᱤ ᱢᱟᱨᱟᱝ ᱟᱹᱰᱤ ᱫᱷᱩᱢ ᱦᱩᱭᱩᱜᱼᱟ ᱛᱟᱨᱯ ᱚᱨ ᱦᱮᱸ ᱟᱨ ᱵᱳᱞᱯᱩᱨ ᱥᱟᱱᱛᱤᱱᱤᱠᱮᱛᱚᱱ ᱢᱮᱱᱟᱜᱼᱟ ᱡᱟᱦᱟᱸ ᱫᱚ ᱨᱚᱵᱤᱱᱫᱨᱚᱱᱟᱛᱷ ᱴᱷᱟᱠᱩᱨᱮ ᱚᱸᱰᱮᱭ ᱡᱮᱴᱟᱭ ᱯᱚᱛᱤᱥᱴᱷᱟᱞᱮᱫ ᱚᱸᱰᱮ ᱟᱭᱟᱜ ᱚᱸᱰᱮ ᱢᱤᱫᱴᱮᱱ ᱢᱤᱣᱡᱤᱭᱟᱢ ᱢᱮᱱᱟᱜᱼᱟ ᱟᱭᱟᱜ ᱡᱟᱦᱟᱸ ᱟᱭᱟᱜ ᱪᱮᱫ ᱪᱮᱫ ᱠᱚ ᱰᱨᱮᱥᱮ ᱦᱚᱨᱚᱜ ᱮᱫ ᱠᱟᱱ ᱛᱟᱦᱮᱱᱟ ᱛᱟᱯᱚᱨ ᱪᱮᱫ ᱯᱞᱮᱴᱨᱮᱭ ᱡᱚᱢᱮᱫ ᱠᱟᱱ ᱛᱟᱦᱮᱱᱟ ᱪᱮᱫ ᱜᱟᱹᱰᱤᱛᱮᱭ ᱫᱟᱲᱟᱱ ᱠᱟᱱ ᱛᱟᱦᱮᱱᱟ ᱚᱱᱟᱠᱚ ᱚᱱᱟ ᱢᱤᱣᱡᱤᱭᱟᱢ ᱨᱮ ᱫᱚᱦᱚ ᱢᱮᱱᱟᱜ ᱟᱠᱟᱫᱟ ᱚᱱᱟᱠᱚ ᱚᱱᱟ ᱢᱤᱣᱡᱤᱭᱟᱢ ᱨᱮ ᱥᱮᱱᱠᱟᱛᱮᱫ ᱡᱚᱛᱚᱢ ᱧᱮᱞ ᱫᱟᱲᱮᱭᱟᱜᱼᱟ ᱱᱚᱶᱟᱜᱮ ᱟᱨ ᱠᱚᱝᱠᱟᱞᱤ ᱛᱚᱞᱟᱦᱚᱢ ᱚᱸᱰᱮᱦᱚ ᱟᱹᱰᱤᱢᱟᱨᱟᱝ ᱧᱩᱛᱩᱢᱟᱱ ᱢᱚᱱᱫᱤᱨ ᱠᱟᱱᱜᱮᱭᱟ ᱚᱸᱰᱮᱦᱚ ᱠᱟᱹᱞᱤ ᱜᱚᱜᱚ ᱢᱮᱱᱟᱭ ᱟᱠᱟᱫᱮᱭᱟ ᱚᱸᱰᱮᱦᱚᱸ ᱟᱭᱢᱟ ᱫᱤᱥᱚᱢ ᱨᱮᱱ ᱦᱚᱲ ᱧᱮᱧᱮᱞᱠᱚ ᱦᱤᱡᱩᱜᱼᱟ ᱯᱩᱡᱟᱹᱠᱚ ᱦᱤᱡᱩᱜᱼᱟ ᱚᱸᱰᱮᱦᱚᱸ ᱟᱹᱰᱤ ᱫᱷᱩᱢ ᱦᱩᱭᱩᱜᱼᱟ ᱯᱩᱡᱟᱹ ᱢᱟᱱᱚᱛ ᱞᱟᱹᱜᱤᱫ ᱛᱮ ᱟᱭᱢᱟ ᱫᱤᱥᱚᱢᱨᱮᱱ ᱦᱚᱲᱠᱚ ᱦᱤᱡᱩᱜᱼᱟ ᱚᱸᱰᱮ ᱚᱱᱟᱜᱮ ᱟᱨ ᱧᱮᱞᱛᱮᱭᱟᱜ ᱫᱚ ᱟᱭᱢᱟᱜᱮ ᱢᱮᱱᱟᱜ ᱟᱠᱟᱫ ᱵᱤᱨᱵᱷᱩᱢ ᱨᱮ ᱡᱮᱢᱚᱱ ᱦᱮᱸ ᱱᱚᱶᱟᱠᱚᱜᱮ